ᱦᱮᱸ ᱤᱧ ᱫᱚ ᱥᱮᱛᱟᱜ ᱨᱮ ᱵᱮᱨᱮᱫ ᱠᱟᱛᱮᱫ ᱦᱩᱛᱩᱢ ᱫᱟᱹᱛᱟᱹᱱᱤ ᱠᱟᱛᱮᱫ ᱤᱥᱤᱱ ᱵᱟᱥᱟᱝᱟᱹᱧ ᱡᱚᱜ ᱨᱟᱪᱟᱭᱟᱹᱧ ᱡᱚᱢ ᱧᱩ ᱟᱞᱮ ᱡᱚᱛᱚ ᱜᱮ ᱟᱨ ᱱᱤᱡᱮᱨ ᱱᱤᱡᱮᱨ ᱠᱟᱹᱢᱤ ᱠᱚᱞᱮ ᱧᱮᱞᱟ ᱤᱧ ᱫᱚ ᱱᱚᱣᱟ ᱠᱚᱜᱮᱧ ᱠᱩᱥᱤᱭᱟᱜᱼᱟ